ᱢᱟᱹᱱᱢᱤ ᱫᱚ ᱚᱲᱟᱜ ᱨᱮ ᱡᱤᱵᱽ ᱡᱤᱭᱟᱹᱞᱤ ᱠᱚᱦᱚᱸ ᱠᱚ ᱟᱥᱩᱞ ᱠᱚᱜᱮᱭᱟ ᱡᱮᱞᱮᱠᱟ ᱜᱟᱹᱭ ᱰᱟᱝᱨᱤ ᱢᱤᱦᱩ ᱢᱮᱨᱚᱢ ᱪᱮᱬᱮ ᱮᱢᱟᱱ ᱠᱚ ᱤᱧ ᱦᱚᱸ ᱡᱤᱵᱽ ᱡᱤᱭᱟᱹᱞᱤ ᱟᱥᱩᱞᱫᱩᱧ ᱠᱩᱥᱤᱭᱟᱜ ᱜᱮᱭᱟ ᱢᱮᱨᱚᱢ ᱰᱟᱝᱨᱤ ᱵᱷᱤᱰᱤ ᱥᱮᱛᱟ ᱮᱢᱟᱱ ᱠᱩᱱ ᱦᱚᱧ ᱟᱥᱩᱞ ᱠᱚ ᱜᱮᱭᱟ ᱢᱮᱱᱠᱷᱟᱱ ᱪᱮᱬᱮ ᱠᱚᱦᱚᱸ ᱪᱮᱬᱮ ᱠᱚ ᱡᱟᱦᱟᱭ ᱠᱩᱡ ᱫᱚ ᱵᱤᱨ ᱨᱮ ᱴᱷᱟᱶ ᱠᱟᱱ ᱛᱟᱠᱚᱣᱟ ᱩᱱᱠᱩ ᱦᱚᱸ ᱢᱮᱱᱠᱷᱟᱱ ᱟᱵᱚ ᱠᱷᱟᱱᱪᱟ ᱨᱮᱵᱚᱱ ᱛᱚᱞ ᱫᱚᱦᱚᱭᱮᱫ ᱠᱚᱣᱟ ᱚᱱᱠᱟᱱ ᱚᱱᱠᱟ ᱫᱚ ᱤᱧ ᱫᱚ

ᱟᱥᱩᱞ ᱠᱚ ᱜᱮᱭᱟ ᱪᱮᱫᱟᱜ ᱥᱮ ᱩᱱᱠᱩ ᱡᱤᱵᱽ ᱡᱤᱭᱟᱹᱞᱤᱭᱟᱜ ᱴᱷᱟᱶ ᱫᱚ ᱵᱤᱨ ᱨᱮᱜᱮ ᱡᱮᱢᱚᱱ ᱜᱩᱱᱰᱨᱤ ᱪᱤᱛᱨᱤ ᱮᱢᱟᱱ ᱠᱚ ᱪᱮᱬᱮ ᱫᱚ ᱵᱤᱨ ᱨᱮᱜᱮ ᱠᱚ ᱛᱟᱦᱮᱱᱟ ᱢᱮᱱᱠᱷᱟᱱ ᱩᱱᱠᱩᱭᱟᱜ ᱚᱲᱟᱜ ᱫᱚ ᱚᱱᱟ ᱫᱟᱨᱮ ᱱᱟᱹᱲᱤ ᱠᱟᱱ ᱜᱮᱭᱟ ᱚᱸᱰᱮ ᱜᱮᱠᱚ ᱡᱟᱹᱯᱤᱫᱟ ᱢᱮᱱᱠᱷᱟᱱ ᱟᱵᱚ ᱩᱱᱠᱩ ᱥᱟᱵ ᱠᱟᱛᱮᱜ ᱡᱤᱵᱽ ᱡᱤᱭᱟᱹᱞᱤ ᱠᱚ ᱚᱱᱟ ᱠᱷᱟᱧᱪᱟ ᱵᱷᱤᱛᱨᱤ ᱵᱚᱱ ᱛᱚᱞ ᱠᱟᱠᱚ ᱠᱟᱱᱟ ᱢᱮᱱᱠᱷᱟᱱ ᱚᱱᱟ ᱠᱷᱟᱧᱪᱟ ᱵᱷᱤᱛᱤᱨ ᱫᱚ ᱩᱱᱠᱩᱭᱟᱜ ᱚᱲᱟᱜ ᱫᱚ ᱵᱟᱝ ᱠᱟᱱᱟ ᱩᱱᱠᱩᱭᱟᱜ ᱚᱲᱟᱜ ᱫᱚ ᱵᱤᱨ ᱵᱩᱨᱩ ᱠᱟᱱ ᱛᱟᱠᱚ ᱠᱟᱱ ᱜᱮᱭᱟ ᱚᱲᱟᱜ